ᱟᱞᱮ ᱟᱛᱳ ᱨᱮᱫᱚ ᱡᱟᱱᱛᱷᱟᱲ ᱫᱚᱞᱮ ᱢᱟᱱᱟᱣᱟ ᱯᱟᱸᱪᱚᱭ ᱚᱜᱷᱟᱱ ᱟᱨ ᱚᱱᱟ ᱛᱟᱭᱚᱢ ᱥᱚᱨᱦᱟᱭ ᱫᱚᱞᱮ ᱢᱟᱱᱟᱣᱟ ᱯᱚᱸᱪᱤᱥᱮ ᱯᱳᱥ ᱟᱨ ᱚᱱᱟ ᱯᱚᱨᱮ ᱥᱟᱠᱨᱟᱛ ᱫᱚᱞᱮ ᱢᱟᱱᱟᱣ ᱟᱴᱚᱭ ᱢᱟᱜᱷ ᱟᱨ ᱚᱱᱟ ᱯᱚᱨᱮ ᱮᱨᱚᱜ ᱫᱚᱞᱮ ᱢᱟᱱᱟᱣᱟ ᱪᱷᱚᱭ ᱟᱥᱟᱲ ᱟᱨ ᱵᱟᱦᱟ ᱯᱚᱨᱚᱵᱽ ᱫᱚᱞᱮ ᱢᱟᱱᱟᱣᱟ ᱯᱟᱸᱪᱚᱭ ᱯᱷᱟᱞᱜᱩᱱ